ᱟᱹᱵᱩ ᱥᱟᱱᱛᱟᱞ ᱫᱚ ᱥᱮᱫᱟᱭ ᱯᱟᱹᱧᱪᱤ ᱯᱟᱨᱦᱟᱴ ᱜᱮ ᱟᱹᱰᱤ ᱟᱴ ᱢᱚᱸᱡ ᱟᱹᱰᱤ ᱪᱮᱦᱮᱨᱟ ᱵᱟᱸᱫᱮ ᱠᱚᱨᱮ ᱦᱚᱸ ᱟᱹᱭᱠᱟᱜ ᱠᱟᱱ ᱛᱟᱸᱦᱮᱜᱼᱟ ᱛᱤᱦᱤᱧ ᱡᱩᱜ ᱫᱚ ᱵᱟᱨᱦᱮ ᱫᱤᱥᱚᱢ ᱠᱷᱚᱡ ᱡᱟᱦᱟᱴᱟᱜ ᱯᱷᱮᱥᱚᱱ ᱠᱤᱪᱨᱤᱡ ᱠᱷᱟᱹᱰᱩᱭᱟᱹ ᱦᱮᱡ ᱟᱠᱟᱱ ᱥᱤᱞᱤᱠ ᱯᱟᱹᱧᱪᱤ ᱥᱮ ᱯᱟᱦᱟᱰ ᱠᱚᱦᱚᱸ ᱟᱨ ᱚᱱᱮ ᱵᱚᱞᱮ ᱠᱷᱟᱴᱚ ᱠᱷᱟᱴᱚ ᱠᱤᱪᱨᱤᱡ ᱟᱜᱨᱚᱵ ᱠᱚᱦᱚᱸᱚᱱᱟ ᱠᱷᱟᱹᱛᱤᱨ ᱛᱮ ᱟᱹᱰᱤ ᱵᱟᱹᱲᱤᱡ ᱵᱩᱡᱷᱟᱹᱜᱼᱟ ᱛᱳ ᱟᱨᱦᱚᱸ ᱥᱮᱫᱟᱭ ᱯᱟᱹᱧᱪᱤ ᱯᱟᱲᱦᱟᱰ ᱜᱮ ᱵᱚ ᱵᱟᱫᱮ ᱞᱮᱠᱷᱟᱱ ᱥᱮ ᱤᱭᱟᱹ ᱞᱮᱠᱷᱟᱱ ᱚᱱᱟ ᱜᱮ ᱵᱮᱴᱟᱨᱚᱜᱼᱟ ᱢᱚᱸᱡᱚᱜᱼᱟ ᱟᱨ ᱥᱚᱢᱟᱡ ᱨᱮᱱᱟᱜ ᱦᱚᱸ ᱵᱷᱟᱹᱞᱟᱹᱭ ᱦᱩᱭᱩᱜᱼᱟ ᱟᱨᱠᱤ ᱟᱨ ᱱᱚᱣᱟ ᱠᱩᱫᱚ ᱟᱹᱛᱩ ᱴᱚᱞᱟ ᱨᱮᱦᱚᱸ ᱛᱟᱹᱛ ᱢᱟᱫᱷᱚᱢ ᱛᱮ ᱤᱭᱟᱹ ᱞᱮᱠᱷᱟᱡ ᱦᱚᱸ ᱟᱢ ᱵᱮᱱᱟᱣ ᱚᱪᱚ ᱫᱟᱲᱮᱭᱟᱜ ᱟᱢ ᱥᱮ ᱵᱮᱱᱟᱣ ᱴᱨᱮᱱᱤᱝ ᱛᱟᱦᱮᱱ ᱠᱷᱟᱱ ᱵᱮᱱᱟᱣ ᱫᱟᱲᱮᱭᱟᱜ ᱟᱢ ᱱᱚᱝᱠᱟ ᱠᱟᱛᱮ ᱟᱯᱱᱟ ᱛᱮᱦᱚᱸ ᱛᱮᱭᱟᱨ ᱫᱟᱲᱮᱭᱟᱜᱼᱟ ᱟᱯᱱᱟᱨ ᱞᱮᱠᱟ ᱱᱤᱭᱟᱹ ᱠᱷᱚᱡ ᱫᱚ ᱢᱚᱸᱡ ᱡᱤᱱᱤᱥ ᱫᱚ ᱵᱟᱹᱱᱩᱜᱼᱟ ᱮᱱᱛᱮ ᱱᱤᱭᱟᱹ ᱜᱮ ᱤᱧᱟᱜ ᱠᱟᱛᱷᱟ